ᱦᱮᱸ ᱛᱮᱦᱮᱧ ᱡᱟᱦᱟᱸᱭ ᱵᱤᱨᱵᱷᱩᱢ ᱡᱮᱞᱟ ᱨᱮ ᱡᱟᱦᱟᱸ ᱨᱤᱦᱤᱴ ᱚᱲᱟᱜ ᱨᱮᱱᱟᱜ ᱵᱤᱠᱚᱞᱯᱚ ᱫᱚ ᱪᱮᱫ ᱚᱱᱟ ᱨᱮᱱᱟᱜ ᱛᱮᱞᱟ ᱮᱢ ᱞᱮᱠᱷᱟᱱ ᱛᱮᱫᱚ ᱢᱤᱫ ᱵᱟᱨ ᱠᱟᱛᱷᱟᱧ ᱞᱟᱹᱭᱟ ᱱᱚᱶᱟ ᱫᱚ ᱵᱤᱨᱵᱷᱩᱢ ᱡᱮᱞᱟ ᱨᱮᱫᱚ ᱡᱟᱦᱟᱸᱭ ᱛᱮᱹᱦᱮᱹᱧ ᱵᱟᱨᱦᱮ ᱠᱷᱚᱱ ᱠᱚ ᱦᱤᱡᱩᱜ ᱠᱟᱱᱟ ᱟᱭᱢᱟ ᱞᱮᱠᱟᱱᱟᱜ ᱚᱲᱟᱜ ᱦᱚᱸ ᱢᱮᱱᱟᱜᱼᱟ ᱡᱟᱦᱟᱸᱭ ᱫᱚ ᱛᱟᱦᱮᱱ ᱞᱟᱹᱜᱤᱫ ᱠᱚ ᱦᱤᱡᱩᱜ ᱠᱟᱱᱟ ᱡᱟᱦᱟᱸᱭ ᱫᱚ ᱠᱟᱹᱢᱤ ᱠᱚ ᱞᱟᱹᱜᱤᱫ ᱠᱚ ᱦᱤᱡᱩᱜ ᱠᱟᱱᱟ ᱟᱫᱚ ᱩᱱᱠᱩ ᱠᱚ ᱞᱟᱹᱜᱤᱫ ᱫᱚ ᱟᱭᱢᱟ ᱞᱮᱠᱟᱱᱟᱜ ᱚᱲᱟᱜ ᱦᱚᱸ ᱢᱮᱱᱟᱜ ᱜᱮᱭᱟ ᱪᱮᱫ ᱞᱮᱠᱟᱱᱟᱜ ᱚᱲᱟᱜ ᱢᱮᱱᱟᱜᱼᱟ ᱟᱭᱢᱟ ᱞᱮᱠᱟᱱᱟᱜ ᱦᱳᱴᱮᱞ ᱨᱮᱥᱴᱩᱨᱮᱱᱴ ᱠᱚᱦᱚᱸ ᱢᱮᱱᱟᱜᱼᱟ ᱛᱟᱨᱯᱚᱨᱮ ᱟᱹᱰᱤ ᱞᱟᱯᱷᱟᱝ ᱵᱚᱞᱛᱮ ᱛᱤᱱ ᱛᱚᱞᱟ ᱪᱟᱨ ᱛᱚᱞᱟ ᱦᱚᱸ ᱢᱮᱱᱟᱜ ᱜᱮᱭᱟ ᱠᱟᱹᱴᱤᱡ ᱚᱲᱟᱜ ᱦᱚᱸ ᱢᱮᱱᱟᱜ ᱜᱮᱭᱟ ᱟᱫᱚ ᱪᱮᱫ ᱞᱮᱠᱟᱱᱟᱜ ᱚᱲᱟᱜ ᱠᱟᱱᱟ ᱚᱱᱠᱟ ᱞᱮᱠᱟᱱᱟᱜ ᱵᱷᱟᱲᱟ ᱛᱟᱦᱮᱱᱟ ᱵᱷᱟᱲᱟ ᱢᱮᱱᱟᱜᱼᱟ ᱥᱟᱱᱟᱢ ᱞᱮᱠᱟᱱᱟᱜ ᱜᱮ ᱮᱥᱤ ᱱᱚᱱ ᱮᱥᱤ ᱵᱩᱥᱩᱵ ᱚᱲᱟᱜ ᱛᱷᱮᱠᱮ ᱥᱩᱨᱩ ᱠᱚᱨᱮ ᱛᱮᱦᱮᱧ ᱛᱤᱱ ᱪᱟᱨ ᱛᱚᱞᱟ ᱚᱲᱟᱜ ᱦᱚᱸ ᱧᱮᱞ ᱧᱟᱢᱚᱜ ᱠᱟᱱᱟ ᱛᱮᱹᱦᱮᱹᱧ ᱡᱟᱦᱟᱸᱭ ᱵᱟᱨᱦᱮ ᱠᱷᱚᱱ ᱠᱚ ᱦᱤᱡᱩᱜ ᱠᱟᱱᱟ ᱡᱟᱦᱟᱱ ᱞᱟᱹᱜᱤᱫ ᱜᱮ ᱟᱠᱚᱣᱟᱜ ᱠᱟᱹᱢᱤ ᱦᱚᱨᱟ ᱞᱟᱹᱜᱤᱫ ᱢᱮᱱᱛᱮ ᱠᱤᱱᱛᱩ ᱛᱮᱦᱮᱧ ᱩᱱᱠᱩ ᱞᱮᱠᱚ ᱛᱟᱦᱮᱱ ᱞᱟᱹᱜᱤᱫ ᱛᱮᱫᱚ ᱠᱳᱱᱚ ᱚᱥᱩᱵᱤᱫᱷᱟ ᱵᱟᱝ ᱦᱳᱭᱳᱜᱼᱟ